ᱟᱵᱚ ᱟᱭᱢᱟ ᱞᱮᱠᱟᱱ ᱡᱚᱱᱛᱨᱚ ᱜᱮ ᱡᱮᱢᱚᱱ ᱵᱮᱵᱽᱥᱟ ᱨᱮᱵᱚᱱ ᱞᱟᱜᱟᱣᱟ ᱳᱡᱚᱱ ᱰᱟᱹᱲᱤ ᱦᱳᱠ ᱜᱟᱹᱲᱤ ᱥᱟᱭᱠᱮᱞ ᱢᱳᱴᱚᱨ ᱥᱟᱭᱠᱮᱞ ᱟᱨᱚ ᱮᱢᱟᱱ ᱛᱮ ᱞᱮᱠᱟᱱᱟᱜ ᱡᱮᱢᱚᱱ ᱟᱵᱚᱱ ᱡᱟᱦᱟᱱᱟᱜ ᱵᱚᱱ ᱤᱫᱤᱭᱟᱵᱚᱱ ᱥᱮ ᱴᱷᱮᱠᱟ ᱛᱮ ᱦᱳᱭᱛᱳ ᱵᱚᱥᱛᱟ ᱛᱮ ᱟᱨᱚ ᱟᱭᱢᱟ ᱞᱮᱠᱟᱱᱟᱜ ᱡᱤᱱᱤᱥ ᱛᱮᱵᱚᱱ ᱤᱫᱤᱭᱟ ᱱᱚᱜ ᱚᱭ ᱱᱚᱝᱠᱟ ᱜᱮ ᱥᱮ ᱥᱟᱜᱟᱲ ᱜᱟᱹᱲᱤ ᱛᱮᱵᱚᱱ ᱤᱫᱤᱭᱟ ᱱᱚᱝᱠᱟ ᱜᱮ ᱟᱭᱢᱟ ᱞᱮᱠᱟᱱᱟᱜ ᱥᱮ ᱵᱚᱥᱛᱟ ᱠᱚᱛᱮ ᱱᱚᱜ ᱚ ᱱᱚᱝᱠᱟᱱᱟᱜ ᱜᱮ